ᱟᱵᱚᱣᱟᱜ ᱱᱤᱛᱚᱜ ᱛᱮ ᱡᱩᱫᱤ ᱢᱳᱵᱟᱭᱤᱞ ᱛᱮ ᱴᱮᱠᱱᱤᱥᱤᱭᱟᱱ ᱴᱮᱠᱱᱳᱞᱚᱡᱤ ᱥᱮᱫ ᱡᱩᱫᱤ ᱵᱚᱱ ᱧᱮᱞᱟ ᱤᱱᱟᱹ ᱠᱷᱟᱱ ᱚᱞ ᱯᱟᱲᱦᱟᱣ ᱥᱮ ᱡᱟᱦᱟᱱᱟᱜ ᱠᱟᱹᱢᱤᱜᱮ ᱡᱮ ᱢᱳᱵᱟᱭᱤᱞ ᱛᱤᱱᱟᱹᱜ ᱜᱟᱱ ᱩᱯᱚᱠᱟᱨ ᱫᱟᱭ ᱥᱮ ᱯᱟᱲᱦᱟᱜ ᱛᱤᱱᱟᱹᱜ ᱜᱟᱱ ᱩᱯᱚᱠᱟᱨ ᱮᱫᱟᱭ ᱛᱟᱦᱚᱞᱮ ᱡᱮᱠᱚᱱᱳ ᱡᱤᱱᱤᱥ ᱨᱮᱜᱮ ᱢᱳᱵᱟᱭᱤᱞ ᱟᱹᱰᱤ ᱡᱟᱹᱨᱩᱲ ᱠᱟᱱᱟ ᱟᱵᱟᱨ ᱴᱮᱠᱱᱳᱞᱚᱡᱤ ᱛᱮ ᱟᱹᱰᱤ ᱡᱟᱹᱨᱩᱲ ᱠᱟᱱᱟ ᱡᱟᱦᱟᱸ ᱞᱮᱠᱟ ᱡᱩᱫᱤ ᱵᱚᱱ ᱚᱞ ᱯᱟᱲᱦᱟᱜ ᱠᱟᱱ ᱜᱮᱭᱟ ᱤᱱᱟᱹ ᱠᱟᱛᱮᱫ ᱠᱷᱟᱱ ᱧᱮᱞ ᱫᱟᱲᱮᱜ ᱠᱟᱱᱟ ᱵᱚᱱ ᱡᱮ ᱯᱟᱲᱦᱟᱣ ᱚᱠᱛᱚ ᱨᱮ ᱩᱱᱤ ᱜᱤᱫᱽᱨᱟᱹ ᱟᱜ ᱠᱞᱟᱥ ᱠᱞᱟᱥ ᱵᱟᱝ ᱥᱮᱱ ᱠᱟᱛᱮᱫ ᱩᱱᱤᱫᱚ ᱚᱲᱟᱜ ᱨᱮᱜᱮ ᱩᱱᱤ ᱠᱞᱟᱥ ᱫᱟᱲᱮᱭᱟᱜ ᱠᱟᱱᱟ ᱡᱟᱦᱟᱸ ᱞᱮᱠᱟᱵᱚᱱ ᱧᱮᱞ ᱫᱟᱲᱮᱜ ᱠᱟᱱᱟ ᱩᱱᱤ ᱥᱚᱢᱚᱭ ᱵᱟᱧᱪᱟᱣ ᱥᱟᱶᱛᱮ ᱚᱱᱟ ᱡᱟᱭᱜᱟ ᱨᱮ ᱩᱱᱤ ᱵᱟᱝ ᱵᱩᱡᱽ ᱥᱮ ᱢᱟᱥᱴᱟᱨ ᱞᱮᱠᱟ ᱚᱱᱟ ᱢᱳᱵᱟᱭᱤᱞ ᱜᱮ ᱟᱡ ᱮ ᱠᱟᱹᱢᱤ ᱫᱟᱲᱮᱭᱟᱛᱟᱭ ᱠᱟᱱᱟ ᱡᱟᱦᱟᱸ ᱞᱮᱠᱟ ᱵᱚᱱ ᱧᱮᱞ ᱫᱟᱲᱮᱭᱟᱜ ᱠᱟᱱᱟ ᱚᱸᱰᱮ ᱫᱚ ᱠᱚᱱᱳ ᱢᱟᱥᱴᱟᱨ ᱫᱚ ᱵᱟᱭ ᱫᱚᱨᱠᱟᱨᱮ ᱠᱟᱱᱟᱭ ᱡᱮ ᱚᱱᱟ ᱡᱟᱭᱜᱟ ᱚᱱᱠᱟ ᱵᱷᱟᱵᱽᱛᱮ ᱟᱡ ᱢᱳᱵᱟᱭᱤᱞ ᱨᱮᱜᱮ ᱚᱱᱟ ᱡᱤᱱᱤᱥᱴᱟ ᱥᱚᱢᱚᱥᱥᱟ ᱥᱚᱢᱟᱫᱷᱟᱱ ᱫᱟᱲᱮᱭᱟᱜ ᱠᱟᱱᱟᱭ ᱥᱩᱫᱷᱩ ᱯᱟᱲᱦᱟᱭ ᱞᱮᱠᱷᱟᱱ ᱫᱚ ᱵᱟᱝ ᱜᱟᱱᱚᱜᱼᱟ ᱡᱮᱠᱚᱱᱚ ᱡᱤᱱᱤᱥ ᱨᱮᱜᱮ ᱡᱩᱫᱤ ᱵᱚᱱ ᱢᱮᱱᱟ ᱪᱟᱥᱼᱵᱟᱥ ᱠᱷᱮᱛᱨᱮ ᱦᱚᱸ ᱡᱟᱦᱟᱱᱟᱜ ᱜᱮ ᱨᱟᱱ ᱠᱤᱨᱤᱧ ᱦᱳᱠ ᱡᱟᱦᱟᱱᱟᱜ ᱡᱤᱱᱤᱥᱜᱮ ᱠᱤᱱᱛᱩ ᱢᱳᱵᱟᱭᱤᱞ ᱨᱮ ᱥᱮ ᱴᱮᱠᱱᱳᱞᱚᱡᱤ ᱛᱮ ᱟᱹᱰᱤ ᱵᱷᱟᱹᱞᱤ ᱠᱟᱹᱢᱤ ᱫᱟᱲᱮᱭᱟᱜ ᱠᱟᱱᱟᱭ ᱦᱚᱸᱜᱼᱚ ᱱᱚᱝᱠᱟ ᱟᱨ ᱯᱟᱹᱴᱷᱩᱣᱟᱹ ᱠᱚ ᱠᱷᱮᱛᱨᱮᱧ ᱢᱮᱱᱟ ᱡᱮ ᱯᱟᱲᱦᱟᱣ ᱠᱷᱮᱛᱨᱮ ᱦᱳᱠ ᱡᱟᱦᱟᱱᱟᱜ ᱵᱳᱭ ᱠᱤᱨᱤᱧ ᱟᱠᱷᱨᱤᱧ ᱠᱷᱮᱛᱨᱮ ᱦᱳᱠ ᱟᱨ ᱵᱤᱵᱷᱤᱱᱱᱚ ᱵᱟᱲᱟᱭ ᱥᱮ ᱯᱟᱲᱦᱟᱭ ᱥᱮ ᱯᱟᱲᱦᱟᱣ ᱥᱮ ᱡᱟᱦᱟᱸᱞᱮᱠᱟᱱᱟᱜ ᱜᱮ ᱠᱞᱟᱥ ᱱᱚᱣᱟ ᱠᱞᱟᱥ ᱫᱟᱲᱮᱭᱟᱜ ᱠᱟᱱᱟᱭ ᱚᱱᱞᱟᱭᱤᱱ ᱛᱮ ᱟᱭᱟᱜ ᱥᱚᱢᱚᱭ ᱥᱮ ᱠᱳᱱᱳ ᱠᱷᱚᱛᱤ ᱵᱟᱝ ᱠᱷᱚᱛᱤᱜ ᱠᱟᱱ ᱛᱟᱭᱟ ᱱᱚᱝᱠᱟᱱᱟᱜ ᱢᱤᱫᱴᱟᱱ ᱯᱟᱹᱴᱷᱩᱣᱟᱹ ᱜᱤᱫᱽᱨᱟᱹ ᱟᱜ ᱟᱹᱰᱤ ᱵᱷᱟᱹᱞᱤ ᱠᱟᱹᱢᱤ ᱦᱩᱭᱩᱜ ᱠᱟᱱᱟ